ᱤᱧᱫᱚ ᱤᱧᱟᱹᱜ ᱵᱟᱲᱜᱮ ᱞᱟᱛᱟᱨ ᱨᱮ ᱢᱤᱫᱴᱮᱱ ᱵᱟᱜᱟᱱᱤᱧ ᱛᱮᱭᱟᱨ ᱠᱟᱫᱟ ᱚᱱᱟ ᱵᱟᱜᱟᱱ ᱫᱚ ᱫᱟᱜ ᱠᱚ ᱯᱟᱴᱟᱣ ᱠᱟᱛᱮᱫ ᱟᱹᱰᱤ ᱢᱚᱡᱽ ᱡᱟᱦᱟᱱᱟᱜ ᱦᱟᱱᱟ ᱱᱚᱣᱟ ᱡᱚ ᱡᱤᱱᱤᱥ ᱤᱧ ᱨᱚᱦᱚᱭ ᱠᱟᱫᱟ ᱟᱨ ᱞᱮ ᱞᱮᱸᱜᱮᱡ ᱟᱹᱰᱤ ᱢᱚᱡᱽ ᱫᱟᱨᱮᱣ ᱠᱟᱱᱟ ᱚᱱᱟ ᱵᱟᱜᱟᱱ ᱧᱮᱞ ᱠᱟᱛᱮᱫ ᱢᱚᱱᱮ ᱡᱤᱣᱤ ᱦᱚᱸ ᱟᱹᱰᱤ ᱢᱚᱡᱽ ᱵᱩᱡᱷᱟᱹᱜ ᱠᱟᱱᱟ ᱟᱨ ᱥᱮᱛᱟᱜ ᱨᱮ ᱵᱮᱨᱮᱫ ᱠᱟᱛᱮᱫ ᱚᱱᱟ ᱥᱟᱠᱟᱢ ᱠᱚᱨᱮ ᱥᱤᱥᱤᱨ ᱫᱟᱜ ᱧᱩᱨᱦᱟᱹ ᱠᱚᱜᱼᱟ ᱟᱹᱰᱤ ᱢᱚᱡᱽ ᱧᱮᱞᱚᱜᱼᱟ ᱚᱱᱟ ᱵᱟᱜᱟᱱ ᱫᱚ ᱥᱮᱛᱟᱜ ᱨᱮ ᱵᱮᱸᱜᱮᱫ ᱵᱟᱲᱟ ᱮᱠᱫᱚᱢ ᱡᱤᱭᱟᱹᱲ ᱜᱮ ᱧᱮᱞᱚᱜᱼᱟ ᱚᱱᱟ ᱵᱟᱜᱟᱱ ᱨᱮ ᱵᱮᱸᱜᱟᱲ ᱢᱮᱱᱟᱜᱼᱟ ᱵᱷᱤᱱᱰᱤ ᱢᱮᱱᱟᱜᱼᱟ ᱟᱨᱦᱚᱸ ᱮᱢᱟᱱ ᱛᱮᱭᱟᱜ ᱡᱚ ᱡᱤᱱᱤᱥ ᱢᱮᱱᱟᱜᱼᱟ ᱚᱱᱟ ᱠᱚ ᱡᱚ ᱡᱤᱱᱤᱥ ᱨᱮ ᱡᱟᱦᱟᱱ ᱡᱟᱹᱥᱛᱤ ᱠᱷᱚᱨᱪᱟ ᱫᱚ ᱵᱟᱹᱱᱩᱜᱼᱟ ᱪᱮᱫᱟᱜ ᱮᱱᱛᱮᱫ ᱱᱤᱛᱚᱜ ᱵᱚᱱ ᱧᱮᱞᱮᱫ ᱜᱮᱭᱟ ᱦᱟᱴ ᱵᱟᱴ ᱠᱚᱨᱮ ᱟᱭᱢᱟ ᱩᱛᱟᱹᱨ ᱡᱚ ᱡᱤᱱᱤᱥ ᱠᱚ ᱫᱟᱢ ᱰᱷᱮᱨ ᱪᱟᱵᱟᱣ ᱠᱟᱱᱟ ᱚᱱᱟ ᱠᱚ ᱦᱩᱫᱤᱥ ᱵᱟᱲᱟ ᱠᱟᱛᱮᱫ ᱜᱮ ᱱᱤᱡᱮ ᱛᱮ ᱵᱟᱜᱟᱱ ᱞᱟᱜᱟᱣ ᱦᱩᱭ ᱠᱟᱱᱟ ᱟᱨ ᱚᱱᱟ ᱵᱟᱜᱟᱱ ᱨᱮ ᱟᱭᱢᱟ ᱨᱚᱠᱚᱢ ᱪᱟᱥ ᱟᱵᱟᱫ ᱦᱩᱭᱩᱜ ᱠᱟᱱᱟ ᱟᱨ ᱚᱱᱟᱠᱚ ᱱᱤᱛᱚᱜ ᱡᱚᱼᱵᱤᱞᱤ ᱞᱟᱹᱜᱤᱫᱚᱜ ᱞᱟᱹᱜᱤᱫ ᱟᱨ ᱚᱱᱟ ᱠᱚ ᱡᱚ ᱵᱤᱞᱤ ᱠᱟᱛᱮᱫ ᱜᱮ ᱛᱷᱚᱲᱟ ᱚᱲᱟᱜ ᱨᱮᱦᱚᱸ ᱡᱚᱢ ᱦᱩᱭᱩᱜᱼᱟ ᱟᱨ ᱡᱩᱫᱤ ᱚᱱᱠᱟ ᱵᱟᱹᱲᱛᱤᱜ ᱠᱷᱟᱱ ᱦᱟᱹᱴᱭᱟᱹ ᱵᱟᱡᱟᱨ ᱠᱚᱨᱮ ᱦᱚᱸ ᱟᱹᱠᱷᱨᱤᱧ ᱦᱩᱭᱩᱜᱼᱟ ᱟᱨ ᱡᱟᱜᱮ ᱯᱚᱭᱥᱟ ᱴᱟᱠᱟ ᱚᱱᱟ ᱠᱷᱚᱱ ᱠᱟᱢᱟᱜᱼᱟ ᱟᱨ ᱚᱱᱟᱠᱚ ᱯᱚᱭᱥᱟ ᱴᱟᱠᱟ ᱛᱮ ᱠᱤᱪᱨᱤᱡ ᱠᱚᱦᱚᱸ ᱠᱤᱨᱤᱧ ᱜᱟᱱᱚᱜᱼᱟ